ᱚ ᱟᱞᱮ ᱡᱟᱦᱟᱸ ᱴᱚᱴᱷᱟᱨᱮ ᱡᱟᱦᱟᱸᱭ ᱫᱚ ᱮᱢ ᱯᱤ ᱥᱮ ᱵᱤᱫᱷᱟᱭᱚᱠ ᱢᱮᱱᱟᱜ ᱠᱚᱣᱟ ᱛᱳ ᱩᱱᱠᱩ ᱥᱚᱸᱜᱮ ᱜᱮ ᱢᱤᱫ ᱛᱮᱜᱮ ᱜᱟᱞᱢᱟᱨᱟᱣ ᱥᱮ ᱜᱟᱯᱟᱞᱢᱟᱨᱟᱣ ᱦᱩᱭ ᱠᱟᱱᱟ ᱡᱟᱦᱟᱸ ᱫᱚ ᱟᱹᱰᱤᱜᱟᱱ ᱥᱚᱢᱚᱥᱥᱟ ᱟᱱᱮᱡ ᱛᱮ ᱜᱟᱞᱢᱟᱨᱟᱣ ᱦᱩᱭ ᱟᱠᱟᱱᱟ ᱡᱟᱦᱟᱸ ᱞᱮᱠᱟ ᱢᱤᱫᱴᱮᱡ ᱡᱟᱦᱟᱱᱟᱜ ᱢᱤᱫ ᱵᱚᱲᱚ ᱥᱚᱢᱚᱥᱥᱟ ᱦᱩᱭᱩᱜ ᱠᱟᱱᱟ ᱡᱟᱦᱟᱸ ᱫᱚ ᱨᱟᱥᱛᱟ ᱰᱟᱦᱟᱨ ᱯᱟᱱᱤᱭᱚ ᱡᱚᱞ ᱨᱮᱭᱟᱜ ᱵᱮᱵᱚᱵᱚᱥᱛᱷᱟ ᱡᱮᱢᱚᱱ ᱟᱹᱛᱩ ᱠᱚ ᱟᱹᱛᱩ ᱦᱚᱲ ᱞᱟᱹᱜᱤᱫ ᱡᱟᱦᱟᱸ ᱠᱟᱹᱢᱤ ᱨᱮᱭᱟᱜ ᱥᱩᱡᱳᱜᱽ ᱥᱩᱵᱤᱫᱷᱟ ᱱᱚᱜᱚ ᱱᱚᱣᱟ ᱠᱚ ᱵᱮᱯᱟᱨ ᱛᱮᱜᱮ ᱡᱟᱦᱟᱸ ᱫᱚ ᱢᱮᱱᱟᱭᱟ ᱟᱹᱛᱩ ᱵᱤᱫᱷᱟᱭᱚᱠ ᱥᱮ ᱵᱞᱚᱠ ᱵᱤᱫᱷᱟᱭᱚᱠ ᱩᱱᱠᱩ ᱥᱚᱸᱜᱮ ᱜᱟᱞᱢᱟᱨᱟᱣ ᱦᱩᱭ ᱟᱠᱟᱱᱟ ᱡᱚᱛᱚᱠᱷᱚᱱ ᱥᱚᱢᱚᱥᱥᱟ ᱫᱚ ᱦᱩᱭᱩᱜᱚᱜ ᱠᱟᱱᱟ ᱡᱟᱦᱟᱸ ᱫᱚ ᱯᱟᱱᱤᱭᱚ ᱡᱚᱞ ᱱᱤᱭᱮ ᱟᱞᱮ ᱴᱚᱞᱟ ᱨᱮᱭᱟᱜ ᱫᱚ ᱟᱹᱰᱤᱜᱟᱱ ᱯᱟᱱᱤᱭᱚ ᱡᱚᱞ ᱨᱮᱭᱟᱜ ᱵᱮᱵᱚᱥᱛᱷᱟ ᱢᱮᱱᱟᱜᱼᱟ ᱡᱟᱦᱟᱸ ᱫᱚ ᱰᱟᱦᱟᱨ ᱨᱮᱭᱟᱜ ᱵᱮᱵᱚᱥᱛᱷᱟ ᱚᱥᱩᱵᱤᱫᱷᱟ ᱥᱮᱭᱨᱚᱠᱚᱢ ᱚᱱᱟᱠᱚ ᱵᱤᱥᱚᱭ ᱞᱤᱭᱮ ᱛᱮᱜᱮ ᱵᱤᱫᱷᱟᱭᱚᱠ ᱥᱚᱸᱜᱮᱧ ᱜᱟᱞᱢᱟᱨᱟᱣ ᱦᱩᱭ ᱠᱟᱱᱟ ᱦᱮᱸ ᱴᱷᱤᱠ ᱜᱮᱭᱟ ᱦᱮᱸ